ᱦᱮᱞᱳ ᱦᱮᱸ ᱡᱚᱦᱟᱨ ᱜᱮ ᱤᱧ ᱥᱩᱨᱮᱥ ᱢᱟᱱᱰᱤᱧ ᱞᱟᱹᱭᱮᱫᱼᱟ ᱦᱮᱸᱥᱮ ᱟᱹᱵᱤᱱ ᱵᱤᱥᱥᱚᱱᱟᱛᱷ ᱵᱤᱱ ᱞᱟᱹᱭᱮᱫᱟ ᱥᱮ ᱚ ᱜᱚᱢᱠᱮ ᱞᱤᱧ ᱞᱟᱹᱭᱮᱫᱼᱟ ᱱᱚᱣᱟ ᱜᱚᱲᱟᱵᱚᱱᱫᱟ ᱴᱚᱴᱷᱟ ᱨᱮ ᱥᱮ ᱯᱩᱨᱵᱤ ᱥᱤᱝᱵᱷᱩᱢ ᱱᱚᱣᱟ ᱦᱚᱱᱚᱛ ᱨᱮ ᱱᱤᱛᱳᱜ ᱫᱷᱟᱹᱵᱤᱡᱽ ᱛᱮ ᱚᱞᱪᱤᱠᱤ ᱠᱚ ᱛᱤᱱᱵᱷᱳᱨ ᱞᱟᱦᱟᱱᱛᱤᱭᱟᱠᱟᱱᱟ ᱦᱩᱸ ᱚ ᱦᱮᱸ ᱦᱚᱸ ᱟᱨ ᱱᱤᱛᱳᱜ ᱫᱚ ᱜᱚᱢᱠᱮ ᱛᱚᱵᱮ ᱮᱱᱡᱤᱭᱳ ᱠᱷᱚᱱᱟᱜ ᱫᱚ ᱥᱮᱱᱚᱜ ᱠᱟᱱᱟ ᱥᱮ ᱦᱟᱹᱯᱤᱫᱽ ᱟᱠᱟᱱᱟ ᱦᱩᱸ ᱟᱪᱪᱷᱟ ᱟᱫᱚ ᱱᱤᱛᱳᱜ ᱫᱷᱟᱹᱵᱤᱡᱽ ᱛᱮ ᱡᱟᱦᱟᱸᱭ ᱮᱱᱡᱤᱭᱳ ᱠᱷᱚᱱᱟᱜ ᱟᱵᱚᱣᱟᱜ ᱪᱤᱠᱤ ᱪᱷᱟᱲᱟ ᱡᱟᱦᱟᱸᱜᱮ ᱦᱩᱭᱩᱜ ᱠᱟᱱᱟ ᱟᱨ ᱱᱚᱜᱼᱚᱭ ᱡᱮ ᱫᱟᱨᱟᱭ ᱠᱟᱱᱟ ᱵᱟᱨ ᱜᱮ ᱥᱟᱭ ᱵᱟᱜᱮ ᱢᱚᱬ ᱢᱮᱱᱫᱚ ᱥᱟᱭ ᱥᱮᱨᱢᱟ ᱚᱞᱪᱤᱠᱤ ᱦᱟᱸᱜ ᱯᱩᱨᱟᱹᱜ ᱠᱟᱱ ᱛᱟᱵᱚᱱᱟ ᱮᱱᱠᱷᱟᱱ ᱱᱚᱣᱟ ᱢᱤᱥᱚᱱ ᱵᱟᱠᱷᱨᱟ ᱟᱵᱚ ᱛᱤᱱ ᱵᱷᱳᱨ ᱵᱚᱱ ᱞᱟᱦᱟ ᱦᱟᱠᱟᱱᱟ ᱱᱚᱣᱟ ᱴᱚᱴᱷᱟ ᱠᱷᱚᱱᱟᱜ ᱟᱫᱚ ᱱᱚᱣᱟ ᱵᱟᱠᱷᱨᱟᱛᱮ ᱠᱳᱱᱳ ᱮᱴᱠᱮᱴᱚᱬᱮ ᱠᱚᱢᱟ ᱟᱵᱚᱣᱟᱜ ᱴᱤᱠᱤ ᱪᱷᱟᱲᱟᱭ ᱵᱟᱠᱷᱨᱟᱛᱮ ᱵᱟᱝ ᱦᱩᱭᱩᱜ ᱠᱟᱱᱟ ᱥᱮ ᱦᱩᱭᱩᱜ ᱠᱟᱱᱟ ᱦᱳᱭ ᱦᱳᱭ ᱟᱫᱚ ᱚᱱᱟ ᱠᱚᱜᱮᱞᱚᱧ ᱞᱟᱹᱭᱮᱫᱼᱟ ᱟᱨ ᱱᱤᱭᱟᱹ ᱫᱷᱟᱣ ᱡᱟᱦᱟᱸ ᱪᱟᱞᱟᱣᱮᱱᱟ ᱚᱞᱪᱤᱠᱤ ᱱᱚᱣᱟ ᱨᱮ ᱥᱤᱫ ᱥᱟᱠᱟᱢ ᱠᱚ ᱧᱟᱢᱟᱠᱟᱱᱟ ᱥᱮ ᱵᱟᱝᱟ ᱮᱱᱡᱤᱭᱳ ᱯᱟᱥᱴᱟ ᱥᱮᱫ ᱠᱷᱚᱱᱟᱜ ᱟᱫᱚ ᱯᱟᱹᱴᱷᱣᱟᱹ ᱠᱚᱜᱮ ᱛᱤᱱᱟᱹᱜ ᱜᱟᱱ ᱠᱚ ᱪᱮᱫᱞᱮᱠᱟ ᱨᱮᱡᱟᱞᱴ ᱠᱚ ᱴᱚᱯᱟᱨ ᱠᱚ ᱛᱤᱱᱟᱹᱜ ᱜᱟᱱ ᱠᱚ ᱦᱩᱭᱟᱠᱟᱱᱟ ᱥᱮ ᱵᱟᱝ ᱚ ᱦᱩᱸ ᱦᱳᱭ ᱟᱫᱚ ᱚᱱᱟ ᱜᱮᱞᱤᱧ ᱟᱥᱚᱜᱼᱟ ᱫᱩ ᱱᱟᱯᱟᱭ ᱛᱮ ᱪᱟᱞᱟᱜ ᱛᱟᱵᱚᱱ ᱢᱟ ᱱᱚᱝᱠᱟ ᱜᱮ ᱪᱟᱞᱟᱣᱟᱠᱟ ᱛᱟᱦᱮᱱ ᱠᱷᱟᱱ ᱟᱨᱦᱚᱸ ᱩᱛᱱᱟᱹᱜᱼᱟ ᱦᱳᱭ ᱦᱳᱭ ᱴᱷᱤᱠᱜᱮᱭᱟ ᱜᱚᱢᱠᱮ ᱟᱹᱰᱤ ᱱᱟᱯᱟᱭ ᱠᱟᱛᱷᱟ ᱟᱨᱦᱚᱸ ᱱᱚᱝᱠᱟ ᱜᱮ ᱜᱟᱞᱚᱪ ᱦᱩᱭᱩᱜᱼᱟ ᱱᱟᱦᱟᱜ ᱛᱟᱭᱚᱢ ᱫᱟᱨᱟᱢ ᱢᱟ ᱛᱚᱵᱮ ᱡᱚᱦᱟᱨ ᱜᱮ ᱜᱚᱢᱠᱮ